ᱦᱮᱞᱳ ᱤᱭᱟᱹ ᱟᱢᱠᱤ ᱢᱟᱺᱡᱷᱤ ᱵᱟᱵᱟᱢ ᱞᱟᱹᱭᱮᱫᱟ

ᱟᱪᱪᱷᱟ ᱟᱵᱚ ᱫᱚ ᱯᱚᱪᱷᱤᱢ ᱵᱟᱝᱞᱟ ᱢᱩᱫᱽᱨᱮ ᱚᱠᱟᱠᱚ ᱯᱚᱨᱚᱵᱽ ᱟᱵᱚ ᱵᱤᱥᱤ ᱵᱚᱱ ᱢᱟᱱᱟᱣᱟ

ᱟᱪᱪᱷᱟ ᱦᱳᱭ ᱟᱫᱚ ᱤᱧ ᱥᱚᱢᱟᱡᱽ ᱥᱩᱥᱟᱹᱨᱤᱭᱟᱹ ᱛᱚ ᱚᱱᱟ ᱠᱚᱜᱮ ᱢᱟᱱᱮ ᱵᱟᱲᱟᱭ ᱵᱩᱡᱷᱟᱹᱣ ᱤᱧ ᱠᱟᱱᱟ ᱡᱮ ᱟᱫᱚ ᱵᱟᱯᱞᱟ ᱠᱚ ᱪᱮᱫ ᱞᱮᱠᱟ ᱤᱭᱟᱹ ᱫᱟᱹᱣᱲᱟᱹ ᱟᱛᱮᱫ ᱤᱭᱟᱹ ᱵᱟᱯᱞᱟᱜᱮ ᱥᱮ ᱫᱤᱠᱩ ᱥᱮ ᱢᱟᱱᱛᱮᱱ ᱠᱚ ᱞᱮᱠᱟ ᱦᱟᱱᱟ ᱢᱚᱱᱫᱤᱨ ᱠᱚᱨᱮ ᱵᱚᱱ ᱵᱟᱯᱞᱟᱜ ᱠᱟᱱᱟ

ᱦᱮᱸ ᱡᱟᱦᱮᱨ ᱛᱷᱟᱱ ᱨᱮᱜᱮ ᱱᱟᱭᱠᱮ ᱱᱟᱭᱠᱮ ᱟᱛᱮᱫ ᱜᱮ ᱚ ᱟᱹᱰᱤ ᱡᱟᱭ ᱦᱚᱸ ᱦᱮᱸ ᱟᱹᱰᱤ ᱡᱟᱭᱜᱟ ᱨᱮᱜᱮ ᱛᱚ ᱧᱮᱞᱚᱜᱼᱟ ᱡᱮ ᱵᱟᱸᱵᱬᱮ ᱟᱛᱮᱫ ᱦᱚᱸᱠᱚ ᱵᱚᱸᱜᱟᱜ ᱜᱮᱭᱟ ᱟᱫᱚ ᱟᱯᱮ ᱴᱚᱞᱟ ᱨᱮᱫᱚ ᱱᱟᱭᱠᱮ ᱵᱟᱵᱟ ᱜᱮ ᱵᱚᱸᱜᱟᱭᱟ ᱵᱟᱝ ᱛᱟᱦᱚᱞᱮ ᱟᱹᱰᱤ ᱟᱹᱰᱤ ᱡᱟᱠ ᱡᱚᱢᱚᱠ ᱟᱛᱮᱫ ᱜᱮᱯᱮ ᱢᱟᱱᱟᱣ ᱛᱟᱵᱚᱱᱟ

ᱞᱟᱹᱭᱠᱮᱫᱟ ᱠᱚ ᱵᱚᱱ ᱠᱷᱚᱱ ᱠᱚᱣᱟ ᱥᱮ ᱪᱮᱫ

ᱴᱷᱤᱠ ᱜᱮᱭᱟ ᱛᱟᱦᱚᱞᱮ ᱢᱟ ᱛᱟᱦᱚᱞᱮ ᱤᱱᱟᱹ ᱠᱚᱜᱮ ᱵᱟᱲᱟᱭ ᱵᱩᱡᱷᱟᱹᱣ ᱮᱫ ᱞᱤᱧ ᱛᱟᱦᱮᱜᱼᱟ ᱡᱮ ᱚᱠᱟ ᱞᱮᱠᱟ ᱵᱚᱱ ᱟᱪᱟᱨ ᱵᱮᱵᱚᱦᱟᱨ ᱮᱫᱟ ᱴᱷᱤᱠ ᱜᱮᱭᱟ ᱛᱚᱞᱮ ᱢᱟ ᱛᱟᱦᱚᱞᱮ ᱢᱟᱹᱡᱷᱤ ᱵᱟᱵᱟ ᱤᱭᱟᱹ ᱫᱚᱦᱚᱭᱮᱫᱟᱞᱤᱧ